ᱦᱳᱭ ᱛᱚᱵᱮ ᱠᱷᱟᱱ ᱛᱮᱦᱮᱧ ᱟᱞᱮ ᱫᱚ ᱱᱚᱜᱼᱚᱭ ᱥᱟᱨᱱᱟ ᱫᱷᱚᱨᱚᱢ ᱦᱚᱲ ᱠᱟᱱᱟᱞᱮ ᱟᱨ ᱟᱞᱮᱭᱟᱜ ᱤᱭᱟᱹ ᱫᱚ ᱥᱟᱨᱱᱟ ᱫᱷᱚᱨᱚᱢ ᱠᱟᱱ ᱜᱮᱭᱟ ᱡᱮᱞᱮᱠᱟ ᱢᱮᱱ ᱜᱟᱱᱚᱜ ᱠᱟᱱᱟ ᱟᱞᱮ ᱫᱚ ᱡᱟᱦᱮᱨ ᱨᱮᱞᱮ ᱵᱚᱸᱜᱟᱜᱼᱟ ᱫᱷᱤᱨᱤ ᱫᱟᱨᱮ ᱜᱮᱞᱮ ᱵᱚᱸᱜᱟᱣᱟᱜᱼᱟ ᱟᱨ ᱡᱟᱦᱮᱨ ᱜᱮ ᱟᱞᱮᱭᱟᱜ ᱫᱚ ᱫᱷᱚᱨᱚᱢ ᱴᱷᱟᱶ ᱠᱟᱱᱟ ᱚᱱᱟ ᱞᱮᱠᱟᱛᱮ ᱟᱞᱮ ᱥᱟᱨᱱᱟ ᱫᱷᱚᱨᱚᱢ ᱦᱚᱲ ᱫᱚ ᱫᱷᱤᱨᱤ ᱫᱟᱨᱮ ᱫᱟᱜ ᱱᱚᱣᱟ ᱠᱚᱫᱚ ᱟᱞᱮᱨᱮᱱ ᱵᱚᱸᱜᱟ ᱵᱟᱨᱟᱼᱵᱟᱹᱨᱤ ᱚᱱᱟᱛᱮ ᱱᱚᱣᱟ ᱠᱚᱫᱚ ᱟᱞᱮ ᱥᱮᱫᱟᱭ ᱠᱷᱚᱱ ᱱᱚᱣᱟ ᱠᱚᱫᱚ ᱟᱞᱮᱭᱟᱜ ᱢᱟᱱᱟᱣᱼᱵᱟᱛᱟᱣ ᱱᱚᱣᱟ ᱠᱚᱨᱮ ᱢᱮᱱᱟᱜᱼᱟ ᱛᱮᱦᱮᱧ ᱟᱞᱮ ᱡᱟᱦᱟᱸᱞᱮᱠᱟ ᱢᱮᱱ ᱜᱟᱱᱚᱜ ᱠᱟᱱᱟ ᱟᱞᱮᱫᱚ ᱡᱚᱠᱷᱚᱱ ᱦᱩᱲᱩᱞᱮ ᱮᱨᱼᱟ ᱩᱱ ᱨᱮᱦᱚᱸ ᱞᱮ ᱵᱚᱸᱜᱟᱜᱼᱟ ᱟᱨ ᱡᱚᱠᱷᱚᱱ ᱦᱩᱲᱩ ᱞᱮ ᱤᱨᱼᱟ ᱩᱱ ᱦᱚᱸᱞᱮ ᱵᱚᱸᱜᱟᱭᱟ ᱡᱮᱞᱮᱠᱟ ᱢᱟᱜᱽ ᱵᱚᱸᱜᱟ ᱥᱮᱴᱮᱨ ᱞᱮᱱᱠᱷᱟᱱ ᱡᱟᱦᱟᱸ ᱢᱮᱱ ᱜᱟᱱᱚᱜ ᱠᱟᱱᱟ ᱵᱤᱨᱼᱵᱩᱨᱩ ᱨᱮ ᱫᱟᱨᱮ ᱥᱟᱠᱟᱢ ᱥᱟᱜᱮᱱᱚᱜᱼᱟ ᱚᱱᱠᱟᱜᱮ ᱟᱞᱮ ᱦᱚᱸ ᱢᱟᱜᱽ ᱵᱟᱝᱞᱮ ᱵᱚᱸᱜᱟ ᱞᱮᱠᱷᱟᱱ ᱵᱤᱨᱼᱵᱩᱨᱩ ᱵᱟᱝᱞᱮ ᱵᱚᱞᱚᱱᱟ ᱚᱱᱠᱟᱜᱮ ᱵᱟᱦᱟ ᱵᱚᱸᱜᱟ ᱥᱮᱴᱮᱨ ᱞᱮᱱᱠᱷᱟᱱ ᱫᱟᱨᱮ ᱨᱮ ᱵᱟᱦᱟ ᱚᱢᱚᱱᱚᱜᱼᱟ ᱥᱟᱜᱮᱱᱚᱜᱼᱟ ᱚᱱᱠᱟᱜᱮ ᱚᱱᱟ ᱵᱟᱦᱟ ᱵᱟᱝᱞᱮ ᱵᱚᱸᱜᱟ ᱞᱮᱱᱠᱷᱟᱱ ᱟᱞᱮ ᱵᱟᱦᱟ ᱵᱟᱝᱞᱮ ᱵᱟᱦᱟᱜᱼᱟ ᱥᱮ ᱞᱩᱛᱩᱨ ᱨᱮ ᱵᱟᱦᱟ ᱵᱟᱝᱞᱮ ᱨᱮᱵᱮᱫᱟ ᱥᱮ ᱡᱟᱦᱟᱱᱟᱜ ᱵᱟᱦᱟ ᱵᱟᱝᱞᱮ ᱞᱟᱜᱟᱣᱟ ᱟᱫᱚ ᱚᱱᱟ ᱞᱮᱠᱟᱛᱮ ᱟᱞᱮ ᱫᱚ ᱱᱚᱣᱟ ᱥᱟᱨᱱᱟ ᱫᱷᱚᱨᱚᱢ ᱦᱚᱲ ᱠᱟᱱᱟᱞᱮ ᱚᱱᱟ ᱤᱫᱤ ᱠᱟᱛᱮᱫ ᱱᱚᱣᱟ ᱫᱟᱨᱮᱼᱱᱟᱹᱲᱤ ᱫᱟᱜ ᱫᱷᱤᱨᱤ ᱱᱚᱣᱟ ᱠᱚ ᱥᱟᱞᱟᱜ ᱟᱞᱮᱭᱟᱜ ᱟᱹᱰᱤ ᱱᱟᱯᱟᱭ ᱵᱚᱸᱜᱟᱼᱵᱩᱨᱩ ᱞᱮᱠᱟ ᱛᱚᱞᱼᱛᱚᱯᱚᱞ ᱥᱟᱹᱜᱟᱹᱭ ᱢᱮᱱᱟᱜ ᱛᱟᱞᱮᱭᱟ ᱟᱨ ᱚᱱᱟᱛᱮ ᱱᱚᱣᱟ ᱥᱟᱨᱱᱟ ᱫᱷᱚᱨᱚᱢ ᱨᱮᱱᱟᱜ ᱫᱚ ᱱᱚᱣᱟᱜᱮ ᱩᱯᱨᱩᱢ ᱠᱟᱱ ᱛᱟᱞᱮᱭᱟ ᱡᱟᱦᱟᱸ ᱞᱮᱠᱟᱛᱮ ᱟᱞᱮ ᱱᱚᱣᱟ ᱥᱟᱨᱱᱟ ᱫᱷᱚᱨᱚᱢ ᱫᱚ ᱟᱞᱮᱭᱟᱜ ᱫᱷᱚᱨᱚᱢ ᱠᱟᱱᱟ ᱟᱨ ᱱᱚᱣᱟ ᱨᱮᱱᱟᱜ ᱫᱚ ᱵᱩᱴᱟᱹ ᱛᱷᱟᱱ ᱫᱚ ᱦᱩᱭᱩᱜ ᱠᱟᱱᱟ ᱡᱟᱦᱮᱨ ᱜᱟᱲ ᱛᱟᱞᱮ